ᱱᱚᱣᱟ ᱫᱷᱟᱹᱨᱛᱤ ᱨᱮ ᱡᱮᱢᱚᱱ ᱱᱚᱣᱟ ᱥᱮᱨᱢᱟᱨᱮ ᱥᱮᱨᱢᱟ ᱨᱮ ᱡᱮᱢᱚᱱ ᱡᱟᱦᱟᱸ ᱟᱹᱭᱩᱵᱽ ᱵᱮᱲᱟ ᱴᱩᱠᱨᱳ ᱴᱩᱠᱨᱳ ᱛᱷᱟᱹᱨᱤ ᱞᱮᱠᱟ ᱠᱚ ᱧᱮᱞᱚᱜᱼᱟ ᱩᱱᱠᱩ ᱫᱚ ᱢᱟᱱᱮ ᱟᱠᱚᱣᱟᱜ ᱱᱤᱡᱚᱥᱥᱚ ᱟᱞᱳᱠᱤᱛᱚ ᱫᱚ ᱵᱟᱹᱱᱩᱜ ᱟᱛᱚ ᱚᱱᱟᱛᱮ ᱵᱮᱨ ᱮ ᱨᱟᱠᱟᱵᱚᱜᱼᱟ ᱚᱱᱟᱛᱮ ᱩᱱᱠᱩ ᱩᱱᱤᱭᱟᱜ ᱥᱟᱦᱟᱡᱡᱳ ᱛᱮ ᱩᱱᱠᱩ ᱫᱚᱠᱚ ᱟᱞᱳᱠᱤᱛᱚᱜᱼᱟ ᱮᱵᱚᱝ ᱩᱱᱠᱩ ᱫᱚ ᱧᱮᱞ ᱫᱚ ᱵᱟᱝ ᱟᱵᱚ ᱫᱚ ᱵᱟᱵᱚᱱ ᱧᱮᱞ ᱟᱠᱟᱫ ᱠᱚᱣᱟ ᱠᱤᱱᱛᱩ ᱩᱱᱠᱩ ᱠᱟᱹᱴᱤᱡ ᱠᱟᱹᱴᱤᱡ ᱠᱚ ᱧᱮᱞᱚᱜᱼᱟ ᱚᱱᱟᱜᱮ ᱩᱱᱠᱩ ᱫᱚ ᱢᱤᱫ ᱡᱟᱭᱜᱟ ᱨᱮᱫᱚ ᱵᱟᱠᱚ ᱛᱟᱦᱮᱱᱟ ᱩᱱᱠᱩ ᱫᱚ ᱦᱟᱱᱛᱮ ᱱᱚᱛᱮ ᱫᱟᱬᱟ ᱵᱟᱲᱟᱭᱟᱠᱚ ᱫᱟᱬᱟᱵᱟᱲᱟᱭᱟᱠᱚ ᱮᱵᱚᱝ ᱩᱱᱠᱩ ᱫᱚ ᱱᱚᱝᱠᱟ ᱵᱮᱨ ᱵᱟᱭ ᱛᱟᱦᱮᱸ ᱞᱮᱱᱠᱷᱟᱱ ᱫᱚ ᱵᱟᱠᱚ ᱧᱮᱞ ᱧᱟᱢᱚᱜᱼᱟ ᱧᱮᱞ ᱫᱚ ᱩᱱᱤ ᱩᱱᱤ ᱨᱟᱠᱟᱵ ᱞᱮᱱᱠᱷᱟᱱ ᱩᱱᱤᱭᱟᱜ ᱟᱞᱳ ᱛᱮᱠᱚ ᱧᱮᱞ ᱧᱟᱢᱚᱜᱼᱟ ᱚᱱᱟᱛᱮ ᱟᱵᱚ ᱫᱚᱵᱚᱱ ᱧᱮᱞ ᱧᱟᱢ ᱠᱚᱣᱟ ᱠᱟᱹᱴᱤᱡ ᱴᱩᱠᱨᱳ ᱴᱩᱠᱨᱳ ᱟᱫᱚ ᱵᱚᱱ ᱢᱮᱱᱟ ᱪᱮᱫ ᱠᱟᱱᱟ ᱪᱮᱫ ᱵᱟᱝ ᱡᱚᱛᱚ ᱠᱚᱫᱚ ᱵᱟᱵᱚᱱ ᱵᱟᱲᱟᱭᱟᱥᱮ ᱪᱮᱫ ᱠᱟᱱᱟ ᱠᱤᱱᱛᱩ ᱚᱱᱮ ᱵᱟᱲᱟᱭᱟᱵᱚᱱ ᱡᱮ ᱧᱮᱞᱚᱜ ᱟᱠᱚ ᱪᱤᱞᱤ ᱪᱚᱝ